ᱦᱮᱞᱳ ᱢᱮᱱᱫᱤᱧ ᱴᱩᱨᱤᱥᱴ ᱠᱟᱱᱟ ᱦᱳᱭ ᱤᱭᱟᱹ ᱢᱮᱱᱫᱟᱹᱧ ᱥᱟᱱᱛᱤᱠᱮᱛᱚᱱ ᱠᱟᱹᱴᱤᱡ ᱫᱟᱬᱟ ᱥᱟᱱᱟᱭᱤᱫᱤᱧ ᱠᱟᱱᱟ ᱚᱱᱟ ᱟᱥᱮ ᱯᱟᱥᱮ ᱥᱩᱨ ᱥᱩᱯᱩᱨ ᱟᱛᱩ ᱠᱚ ᱛᱳ ᱠᱟᱹᱴᱤᱡ ᱮᱢ ᱜᱟᱭᱤᱰ ᱫᱟᱲᱮᱭᱟᱧᱟᱹ ᱦᱮᱸ ᱥᱟᱱᱛᱤᱱᱤᱠᱮᱛᱚᱱ ᱨᱮᱭᱟᱜ ᱠᱟᱛᱷᱟ ᱦᱩᱭᱩᱜ ᱠᱟᱱᱟ ᱨᱚᱵᱤᱱᱫᱚᱨᱚᱱᱟᱛᱷ ᱟᱜ ᱡᱤᱱᱤᱥ ᱠᱚ ᱡᱟᱭᱜᱟ ᱠᱚ ᱵᱟᱢ ᱧᱮᱞ ᱞᱮᱠᱷᱟᱡ ᱵᱟᱝ ᱦᱩᱭᱩᱜᱼᱟ ᱛᱳ ᱚᱱᱟ ᱡᱟᱸᱦᱟ ᱨᱚᱵᱤᱱᱫᱚᱨᱚᱱᱟᱛᱷ ᱟᱜ ᱴᱷᱟᱶ ᱚᱱᱟ ᱴᱩᱠᱩ ᱧᱮᱞ ᱥᱟᱱᱟ ᱡᱚᱝ ᱤᱧ ᱠᱟᱱᱟ ᱥᱟᱶᱛᱮ ᱚᱱᱟ ᱥᱩᱨ ᱥᱩᱯᱩᱨ ᱨᱤᱧ ᱟᱸᱡᱚᱢ ᱟᱠᱟᱫᱟ ᱥᱟᱱᱛᱟᱞ ᱟᱹᱛᱩ ᱠᱚ ᱢᱮᱱᱟᱜ ᱠᱟᱫᱟ ᱩᱱᱠᱩᱣᱟᱜ ᱚᱲᱟᱜ ᱪᱮᱫ ᱞᱮᱠᱟᱱᱟ ᱦᱚᱨᱚᱜ ᱵᱟᱸᱫᱮ ᱠᱚ ᱟᱸᱡᱚᱢ ᱥᱟᱱᱟᱭᱤᱧ ᱦᱮᱸ ᱦᱮᱸ ᱦᱮᱸ ᱟᱫᱚ ᱚᱱᱮ ᱟᱨ ᱥᱟᱱᱛᱟᱲ ᱟᱹᱛᱩ ᱠᱚ ᱠᱟᱹᱴᱤᱡ ᱚᱱᱮ ᱦᱮᱸ ᱥᱟᱱᱛᱟᱲ ᱟᱹᱛᱩ ᱠᱚ ᱠᱟᱹᱴᱤᱡ ᱢᱟᱲᱟᱝ ᱥᱩᱨ ᱥᱩᱯᱩᱨ ᱠᱚᱨᱮᱜ ᱢᱮᱱᱟᱜ ᱠᱷᱟᱡ ᱦᱮᱸ ᱜᱚᱝᱠᱮ ᱦᱮᱸ ᱦᱮᱸ ᱦᱮᱸ ᱦᱮᱸ

ᱦᱮᱸ ᱤᱧ ᱫᱚ ᱤᱧᱟᱹᱜ ᱡᱷᱟᱲᱜᱮᱨᱟᱢ ᱠᱟᱱᱟ ᱛᱚ ᱟᱫᱚ ᱡᱷᱟᱲᱜᱮᱨᱟᱢ ᱠᱷᱚᱱ ᱟᱱᱛᱤᱱᱤᱠᱮᱛᱚᱱ ᱵᱟᱹᱧ ᱪᱟᱞᱟ ᱵᱟᱲᱟ ᱠᱟᱱᱟ ᱟᱸᱡᱚᱢ ᱠᱟᱫᱟᱧ ᱠᱷᱞᱤ ᱟᱫᱚ ᱛᱳ ᱚᱠᱟᱨᱮ ᱪᱮᱫ ᱵᱟᱥ ᱛᱮ ᱪᱟᱞᱟᱣ ᱞᱮᱱᱠᱷᱟᱡ ᱚᱠᱟᱨᱮ ᱥᱮᱴᱮᱨ ᱠᱟᱛᱮᱜ ᱛᱳ ᱠᱷᱚᱨᱪᱟ ᱯᱟᱛᱤ ᱠᱚ ᱪᱮᱫ ᱞᱮᱠᱟ ᱦᱩᱭ ᱵᱟᱲᱟᱜᱼᱟ ᱚᱱᱮ ᱦᱮᱸ ᱦᱮᱸ ᱦᱮᱸ ᱚᱱᱟ ᱠᱚ ᱴᱳᱴᱳ ᱵᱟᱞᱟ ᱠᱚ ᱥᱮ ᱛᱳ ᱦᱮᱸ ᱦᱮᱸ ᱦᱮᱸ ᱟᱨ ᱤᱧᱤᱧ ᱢᱮᱱ ᱫᱟᱹᱧ ᱚᱱᱠᱟ ᱫᱚ ᱴᱩᱨᱤᱥᱴ ᱫᱚ ᱪᱟᱞᱟᱜ ᱵᱟᱲᱟ ᱜᱮᱭᱟ ᱛᱚ ᱚᱱᱠᱟ ᱫᱚ ᱡᱚᱛᱚ ᱦᱚᱲᱜᱮ ᱤᱧ ᱫᱚ ᱠᱟᱹᱴᱤᱡ ᱤᱧ ᱵᱷᱟᱜᱟᱨ ᱫᱷᱟᱨᱟ ᱵᱟᱹᱧ ᱪᱟᱞᱟᱜ ᱟᱨᱠᱤ ᱥᱟᱱᱛᱟᱲ ᱟᱹᱛᱩᱨᱮ ᱛᱟᱸᱦᱮ ᱠᱟᱛᱮᱜ ᱚᱱᱠᱟ ᱯᱮᱲᱟ ᱚᱲᱟᱜ ᱥᱮᱜ ᱟᱢᱟᱜ ᱠᱟᱹᱴᱤᱡ ᱚᱱᱛᱮ ᱯᱮᱲᱟ ᱚᱲᱟᱜ ᱢᱤᱫᱵᱟᱨ ᱫᱤᱱ ᱯᱮᱲᱟ ᱠᱟᱛᱮᱜ ᱟᱫᱚ ᱛᱳ ᱛᱟᱸᱦᱮ ᱨᱮᱭᱟᱜ ᱥᱩᱵᱤᱫᱷᱟ ᱢᱮᱱᱟᱜ ᱟᱥᱮ ᱪᱮᱫ ᱦᱮᱸ ᱦᱮᱸ ᱚᱱᱠᱷᱟᱱ ᱫᱚ ᱴᱷᱤᱠ ᱜᱮᱭᱟ ᱦᱮᱱᱟᱜᱼᱟ ᱤᱭᱟᱹ ᱟᱢᱟᱜ ᱠᱚᱱᱴᱮᱠᱴ ᱱᱟᱢᱵᱟᱨ ᱤᱧ ᱫᱚᱦᱚᱭᱮᱜ ᱛᱟᱢᱟ ᱛᱟᱦᱞᱮ ᱥᱮᱱᱠᱷᱟᱱ ᱛᱟᱦᱞᱮᱧ ᱯᱷᱳᱱ ᱟᱢᱟ ᱟᱨ ᱛᱳᱵᱮ ᱠᱟᱛᱷᱟ ᱫᱚ ᱚᱱᱟ ᱦᱚᱲ ᱟᱹᱛᱩ ᱨᱮᱜᱤᱧ ᱛᱟᱸᱦᱮᱱᱟᱜ ᱦᱟᱜ ᱦᱚᱲ ᱟᱹᱛᱩ ᱨᱮᱜᱮ ᱥᱟᱱᱛᱟᱲ ᱠᱟᱱᱟᱢ ᱥᱟᱱᱛᱟᱲ ᱟᱹᱛᱩᱨᱮ ᱛᱟᱸᱦᱮ ᱜᱮ ᱵᱮᱥ ᱵᱩᱡᱷᱟᱹᱜᱼᱟ ᱦᱮᱸ ᱫᱤᱥᱚᱢ ᱦᱚᱲ ᱯᱮᱲᱟ ᱦᱚᱲ ᱠᱚ ᱦᱤᱡᱩᱜ ᱟ ᱥᱮ ᱴᱷᱤᱠ ᱜᱮᱭᱟ ᱛᱚᱵᱮ ᱢᱟ ᱛᱚᱵᱮ ᱡᱚᱦᱟᱨ ᱜᱮ